ᱤᱧᱟᱹᱜ ᱠᱤᱪᱷᱩ ᱥᱟᱛᱟᱢ ᱢᱮᱱᱟᱜ ᱟ ᱡᱟᱦᱟᱸ ᱫᱚ ᱚᱞᱜᱤᱭᱟᱹᱧ ᱢᱮᱱᱠᱷᱟᱱ ᱫᱚ ᱚᱱᱟ ᱪᱮᱛᱟᱱ ᱨᱮᱦᱚ ᱛᱷᱚᱲᱟᱧ ᱦᱤᱸᱫᱤᱡᱚᱜ ᱜᱮᱭᱟ ᱟᱫᱚ ᱚᱱᱟᱫᱚ ᱦᱩᱭᱩᱜ ᱠᱟᱱᱟ ᱯᱚᱞᱤᱴᱤᱠᱥ ᱠᱚ ᱪᱮᱛᱟᱱ ᱨᱮ ᱯᱚᱞᱤᱴᱤᱠᱥ ᱠᱚᱫᱚ ᱡᱟᱦᱟᱸ ᱠᱚ ᱞᱟᱹᱭᱟ ᱢᱮᱱᱠᱷᱟᱱ ᱚᱱᱟ ᱠᱚᱫᱚ ᱚᱱᱠᱟᱞᱮᱠᱟ ᱩᱱᱠᱩᱫᱚ ᱵᱟᱠᱚ ᱠᱟᱹᱢᱤᱭᱟ ᱟᱫᱚ ᱢᱮᱱᱠᱷᱟᱱ ᱟᱵᱚ ᱥᱟᱶᱛᱟ ᱦᱚᱸ ᱥᱟᱶᱛᱟ ᱤᱭᱟᱹ ᱪᱮᱛᱟᱱ ᱨᱮᱦᱚᱸ ᱟᱭᱢᱟ ᱤᱯᱷᱮᱠᱴ ᱦᱚᱸ ᱯᱟᱲᱟᱜ ᱠᱟᱱᱜᱮᱭᱟ ᱱᱚᱶᱟ ᱤᱭᱟᱹᱛᱮ ᱩᱱᱠᱩ ᱡᱟᱦᱟᱸ ᱠᱚᱠᱩᱚ ᱞᱟᱹᱭᱟ ᱚᱱᱟ ᱪᱮᱛᱟᱱᱨᱮ ᱚᱞᱠᱟᱛᱮᱜ ᱫᱚ ᱤᱧ ᱫᱚ ᱛᱷᱚᱲᱟ ᱦᱤᱸᱫᱤᱡ ᱤᱧ ᱵᱩᱡᱷᱟᱹᱣ ᱜᱮᱭᱟ ᱟᱫᱚ ᱱᱩᱠᱩ ᱡᱮᱢᱚᱱ ᱱᱚᱝᱠᱟ ᱟᱹᱛᱷᱟᱹᱲᱤ ᱡᱟᱦᱟᱱᱟᱜ ᱵᱟᱝ ᱢᱮᱱᱠᱟᱛᱮᱫ ᱵᱷᱟᱜᱮᱭᱟᱜ ᱢᱮᱱᱞᱮᱠᱷᱟᱱ ᱠᱚ ᱟᱹᱰᱤ ᱜᱟᱱᱚᱜ ᱜᱮᱭᱟ